ᱤᱧᱟᱹᱜ ᱱᱚᱝᱠᱟᱱ ᱠᱤᱪᱷᱩ ᱱᱟᱯᱟᱭ ᱡᱚᱢᱟᱜ ᱫᱚ ᱦᱩᱭᱩᱜ ᱠᱟᱱᱟ ᱡᱤᱞ ᱦᱟᱹᱠᱩ ᱪᱟᱭᱱᱤᱥ ᱢᱚᱜᱽᱞᱟᱭ ᱱᱟᱱᱟ ᱠᱤᱪᱷᱩ ᱚᱱᱟ ᱤᱥᱤᱱ ᱞᱟ ᱜᱤᱫ ᱛᱮ ᱯᱨᱚᱛᱷᱚᱢ ᱨᱮ ᱡᱟ ᱫᱚᱨᱠᱟᱨᱟ ᱥᱟᱥᱟᱝ ᱵᱩᱞᱩᱝ ᱢᱚᱥᱞᱟ ᱡᱟᱛᱮ ᱢᱚᱸᱡᱽ ᱥᱤᱵᱤᱞᱚᱜ ᱤᱞᱤᱥ ᱦᱟᱠᱩ ᱩᱛᱩ ᱞᱟᱹᱜᱤᱫ ᱛᱮ ᱫᱚᱨᱠᱟᱨᱟ ᱯᱚᱥᱛᱩ ᱱᱟᱨᱠᱮᱞ ᱵᱟᱴᱟ ᱱᱚᱝᱠᱟᱱᱟᱜ ᱩᱯᱟᱫᱟᱱ